ᱟᱞᱮ ᱡᱟᱦᱟᱸ ᱥᱩᱨ ᱥᱩᱯᱩᱨ ᱨᱮᱞᱮ ᱛᱟᱦᱮᱱᱟ ᱚᱱᱠᱟ ᱫᱚ ᱢᱟᱱᱮ ᱧᱮᱞᱡᱚᱝ ᱡᱟᱭᱜᱟ ᱫᱚ ᱟᱹᱰᱤ ᱰᱷᱮᱨ ᱢᱮᱱᱟᱜᱼᱟ ᱟᱹᱰᱤ ᱞᱮᱠᱟᱱᱟᱜ ᱢᱮᱱᱟᱜᱼᱟ ᱟᱫᱚ ᱡᱚᱛᱚᱠᱷᱚᱱ ᱫᱚ ᱱᱚᱜᱼᱚᱭ ᱵᱚᱱ ᱵᱟᱲᱟᱭᱮᱜᱼᱟ ᱞᱩᱜᱩ ᱵᱩᱨᱩ ᱱᱤᱛᱳᱜ ᱫᱚ ᱱᱚᱸᱰᱮ ᱟᱹᱰᱤ ᱦᱚᱲ ᱠᱚ ᱦᱤᱡᱩᱜ ᱠᱟᱱᱟ ᱟᱹᱰᱤ ᱫᱮᱥ ᱵᱤᱫᱮᱥ ᱨᱮᱱ ᱦᱚᱲ ᱠᱚ ᱦᱤᱡᱩᱜ ᱠᱟᱱᱟ ᱡᱟᱦᱟᱸᱭ ᱡᱟᱦᱟᱱᱟᱜ ᱠᱚ ᱵᱟᱠᱚ ᱵᱟᱲᱟᱭ ᱠᱟᱜᱼᱟ ᱡᱟᱦᱟᱸ ᱞᱮᱠᱟ ᱚᱠᱟᱨᱮ ᱵᱚᱸᱜᱟᱭᱮᱜᱼᱟ ᱠᱚ ᱚᱠᱟᱨᱮ ᱪᱮᱫ ᱠᱚ ᱪᱤᱠᱟᱹᱭᱟ ᱟᱫᱚ ᱩᱱᱠᱩ ᱡᱟᱦᱟᱸᱭ ᱜᱮ ᱧᱮᱧᱮᱞ ᱠᱚᱠᱚ ᱦᱤᱡᱩᱜᱼᱟ ᱦᱚᱲ ᱠᱚ ᱩᱱᱠᱩ ᱟᱞᱮᱞᱮ ᱤᱫᱤ ᱠᱚᱣᱟ ᱧᱮᱞ ᱦᱚᱪᱚ ᱠᱚᱣᱟᱞᱮ ᱱᱚᱸᱰᱮ ᱫᱚ ᱱᱚᱸᱰᱮ ᱛᱚ ᱱᱩᱭᱵᱚᱱ ᱵᱚᱸᱜᱟᱣᱟᱭᱟ ᱱᱚᱸᱰᱮᱫᱚ ᱱᱩᱭ ᱵᱚ ᱵᱚᱸᱜᱟ ᱦᱟᱭᱟ ᱚᱱᱟ ᱠᱚᱜᱮᱞᱮ ᱟᱥᱮᱱ ᱵᱟᱲᱟ ᱠᱚᱣᱟ ᱟᱨ ᱞᱟᱹᱭ ᱵᱟᱲᱟ ᱟᱠᱚᱣᱟ ᱠᱟᱛᱷᱟ ᱠᱚ ᱟᱫᱚ ᱟᱞᱮᱭᱟᱜ ᱠᱟᱛᱷᱟ ᱠᱚ ᱟᱸᱡᱚᱢ ᱠᱟᱛᱮᱫ ᱩᱱᱠᱩ ᱦᱚᱸ ᱟᱹᱰᱤ ᱠᱩᱥᱤ ᱠᱚ ᱵᱩᱡᱷᱟᱹᱣᱟ ᱜᱟᱯᱟᱞ ᱢᱟᱨᱟᱜ ᱟᱞᱮ ᱞᱟᱹᱭᱟᱠᱚᱣᱟᱞᱮ ᱟᱠᱚ ᱦᱚᱸᱠᱚ ᱜᱟᱯᱟᱞᱢᱟᱨᱟᱣ ᱟᱞᱮᱭᱟ ᱚᱱᱟᱠᱚ ᱚᱱᱮ ᱟᱹᱰᱤ ᱠᱩᱥᱤᱧ ᱵᱩᱡᱷᱟᱹᱣᱟ ᱟᱨ ᱫᱮᱠᱷᱟᱣ ᱟᱠᱚᱣᱟᱞᱮ ᱜᱚᱴᱟ ᱞᱩᱜᱩ ᱵᱩᱨᱩ ᱫᱟᱬᱟ ᱦᱤᱡᱩᱜ ᱦᱚᱲ ᱠᱚ ᱱᱚᱸᱰᱮ ᱫᱚ ᱱᱩᱭᱵᱚᱱ ᱵᱚᱸᱜᱟᱣᱟᱭ ᱠᱟᱱᱟ ᱞᱩᱜᱩ ᱵᱟᱵᱟ ᱞᱩᱜᱩ ᱟᱭᱳᱵᱚᱱ ᱵᱚᱸᱜᱟ ᱟᱹᱠᱤᱱ ᱠᱟᱱᱟ ᱢᱮᱱᱛᱮ ᱞᱟᱹᱭᱟᱠᱚᱣᱟᱞᱮ ᱢᱟᱱᱮ ᱫᱤᱥᱚᱢ ᱫᱤᱥᱚᱢ ᱨᱮᱱ ᱦᱚᱲᱠᱚ ᱦᱤᱡᱩᱜᱼᱟᱛᱚ ᱱᱚᱸᱰᱮ ᱧᱮᱧᱮᱞ ᱟᱫᱚ ᱚᱸᱰᱮ ᱜᱮᱞᱮ ᱤᱫᱤ ᱠᱚᱣᱟ ᱧᱮᱞ ᱫᱟᱲᱟᱱ ᱡᱚᱝ ᱞᱟᱹᱜᱤᱫ ᱟᱭ ᱟᱭᱳ ᱦᱚᱲ ᱠᱚ ᱵᱟᱵᱟ ᱦᱚᱲ ᱠᱚ ᱫᱤᱥᱚᱢ ᱨᱮ ᱡᱟᱦᱟᱸ ᱜᱮᱠᱚ ᱦᱤᱡᱩᱜ ᱧᱮᱧᱮᱞᱤᱭᱟᱹ ᱦᱚᱲ ᱠᱚ ᱡᱚᱛᱚ ᱟᱨ ᱧᱮᱞ ᱠᱟᱛᱮ ᱟᱹᱰᱤ ᱨᱟᱹᱥᱠᱟᱹᱞᱮ ᱵᱩᱡᱷᱟᱹᱣᱟ ᱟᱨ ᱟᱞᱮᱦᱚᱸ ᱟᱠᱚ ᱥᱟᱶ ᱧᱟᱯᱟᱢ ᱵᱟᱲᱟ ᱠᱟᱛᱮ ᱟᱹᱰᱤ ᱨᱟᱹᱥᱠᱟᱹᱞᱮ ᱵᱩᱡᱷᱟᱹᱣᱟ